ᱢᱤᱫ ᱥᱮᱨᱢᱟ ᱨᱮ ᱟᱭᱢᱟ ᱞᱮᱠᱟᱱ ᱦᱚᱭ ᱦᱤᱸᱥᱤᱫ ᱢᱮᱱᱟᱜᱼᱟ ᱟᱨ ᱚᱱᱟ ᱦᱚᱭ ᱦᱤᱸᱥᱤᱫ ᱥᱮ ᱨᱤᱛᱩ ᱥᱟᱶ ᱦᱚᱸ ᱟᱭᱢᱟ ᱞᱮᱠᱟᱱ ᱟᱨ ᱟᱞᱟᱜᱽ ᱟᱞᱟᱜᱽ ᱜᱮ ᱪᱟᱥ ᱠᱚᱦᱚᱸ ᱦᱩᱭᱩᱜᱼᱟ ᱡᱟᱦᱟᱸᱞᱮᱠᱟ ᱡᱟᱹᱯᱩᱫ ᱫᱤᱱ ᱫᱚ ᱦᱳᱲᱳ ᱠᱚᱵᱚᱱ ᱪᱟᱥᱟ ᱦᱳᱲᱳ ᱠᱚ ᱡᱚᱸᱰᱨᱟ ᱠᱚ ᱚᱱᱟ ᱠᱚ ᱡᱚᱛᱚ ᱡᱟᱹᱯᱩᱫ ᱫᱤᱱ ᱵᱚ ᱪᱟᱥᱟ ᱟᱨ ᱨᱟᱵᱟᱝ ᱫᱤᱱ ᱫᱚ ᱛᱩᱲᱤ ᱠᱚ ᱪᱷᱚᱞᱟ ᱠᱚ ᱮᱢᱟᱱ ᱛᱮᱢᱟᱱᱟᱜ ᱠᱚᱵᱚᱱ ᱪᱟᱥᱟ ᱚᱱᱠᱟ ᱜᱮ ᱟᱞᱟᱜᱽ ᱟᱞᱟᱜᱽ ᱨᱤᱛᱩ ᱨᱮ ᱟᱞᱟᱜᱽ ᱟᱞᱟᱜᱽ ᱪᱟᱥ ᱦᱚᱸ ᱦᱟᱹᱴᱤᱧ ᱢᱮᱱᱟᱜᱼᱟ ᱟᱨ ᱦᱚᱭ ᱦᱤᱸᱥᱤᱫ ᱥᱟᱶ ᱜᱮ ᱚᱱᱟ ᱪᱟᱥ ᱦᱚᱸ ᱵᱟᱝ ᱛᱚᱸᱜᱮ ᱞᱮᱠᱷᱟᱱ ᱫᱚ ᱵᱟᱭ ᱦᱩᱭᱩᱜᱼᱟ ᱢᱟᱱᱞᱤᱭᱟ ᱥᱤᱛᱩᱝ ᱫᱤᱱ ᱡᱩᱫᱤ ᱦᱳᱲᱳᱢ ᱪᱟᱥᱟ ᱮᱱᱠᱷᱟᱱ ᱚᱱᱟ ᱫᱚ ᱵᱷᱟᱹᱜᱤ ᱵᱟᱭ ᱦᱩᱭᱩᱜᱼᱟ ᱪᱮᱫᱟᱜ ᱥᱮ ᱥᱤᱛᱩᱝ ᱫᱤᱱ ᱫᱚ ᱫᱟᱜ ᱟᱹᱰᱤ ᱚᱵᱷᱟᱵᱽ ᱜᱮᱭᱟ ᱟᱨ ᱦᱳᱲᱳ ᱪᱟᱥ ᱫᱚ ᱫᱟᱜ ᱟᱹᱰᱤ ᱰᱷᱮᱹᱨ ᱜᱮ ᱞᱟᱹᱠᱛᱤᱭᱟᱱᱟ ᱚᱱᱟ ᱠᱷᱟᱹᱛᱤᱨ ᱦᱳᱲᱳ ᱫᱚ ᱡᱟᱹᱯᱩᱫ ᱫᱤᱱ ᱜᱮᱠᱚ ᱪᱟᱥᱟ ᱟᱨ ᱚᱱᱠᱟ ᱜᱮ ᱡᱩᱫᱤ ᱛᱩᱲᱤᱢ ᱪᱟᱥᱟ ᱮᱱᱠᱷᱟᱱ ᱚᱱᱟ ᱫᱚ ᱦᱟᱣᱮᱫ ᱫᱤᱱ ᱜᱮ ᱪᱟᱥ ᱦᱩᱭᱩᱜᱼᱟ ᱪᱮᱫᱟᱜ ᱥᱮ ᱚᱱᱟ ᱫᱚ ᱡᱩᱫᱤ ᱡᱟᱹᱯᱩᱫ ᱫᱤᱱᱮᱢ ᱪᱟᱥᱟ ᱮᱱᱠᱷᱟᱱ ᱚᱱᱟ ᱫᱚ ᱵᱟᱭ ᱦᱩᱭᱩᱜᱼᱟ ᱫᱟᱜ ᱛᱮ ᱞᱮ ᱜᱤᱰᱤᱜᱼᱟ ᱚᱱᱟ ᱠᱷᱟᱹᱛᱤᱨ ᱵᱷᱮᱜᱟᱨ ᱵᱷᱮᱜᱟᱨ ᱦᱚᱭ ᱦᱤᱸᱥᱤᱫ ᱥᱟᱶ ᱵᱷᱮᱜᱟᱨ ᱵᱷᱮᱜᱟᱨ ᱪᱟᱥ ᱞᱮᱠ ᱟᱹᱰᱤ ᱞᱟᱹᱠᱛᱤ ᱠᱟᱱᱟ ᱥᱤᱛᱩᱝ ᱨᱮᱫᱚ ᱯᱩᱨᱟᱹᱭ ᱠᱚ ᱟᱨᱵᱟᱝ ᱛᱚᱨᱵᱩᱡᱽ ᱠᱷᱤᱨᱟ ᱚᱱᱟ ᱠᱚᱠᱚ ᱪᱟᱥᱟ